ᱤᱧᱟᱹᱜ ᱡᱟᱦᱟᱸᱱᱟᱜ ᱧᱩᱢᱼᱩᱨᱩᱢ ᱮᱢᱟᱱ ᱮᱱᱮᱡᱽ ᱠᱚᱨᱮᱱᱟᱜ ᱫᱚ ᱴᱤᱵᱷᱤ ᱠᱚᱨᱮ ᱫᱚ ᱩᱱ ᱡᱟᱫᱟᱛᱚᱨ ᱱᱤᱛᱳᱜ ᱫᱚ ᱥᱤᱨᱤᱭᱟᱞ ᱠᱚ ᱢᱩᱵᱷᱤ ᱠᱚ ᱪᱚᱞᱛᱤᱭᱟᱠᱟᱱᱟ ᱟᱨ ᱯᱷᱳᱱ ᱢᱳᱵᱟᱭᱤᱞ ᱠᱚᱨᱮ ᱫᱚ ᱱᱤᱛ ᱫᱚ ᱞᱟᱦᱟ ᱢᱟᱲᱟᱝ ᱞᱮᱠᱟ ᱫᱚ ᱵᱟᱝᱜᱮ ᱢᱟᱲᱟᱝ ᱡᱟᱦᱟᱸᱞᱮᱠᱟ ᱠᱚ ᱧᱮᱞ ᱛᱟᱦᱮᱱᱟ ᱱᱤᱛ ᱫᱚ ᱱᱚᱝᱠᱟ ᱥᱚᱴ ᱵᱷᱤᱰᱭᱳ ᱠᱚ ᱟᱨ ᱥᱚᱴ ᱵᱷᱤᱰᱭᱳ ᱠᱚᱢ ᱮᱞᱵᱟᱢ ᱠᱚ ᱰᱤᱥᱠᱳ ᱮᱱᱮᱡᱽ ᱠᱚ ᱚᱱᱟ ᱠᱚ ᱱᱤᱛ ᱫᱚ ᱚᱱᱟ ᱠᱚᱨᱮ ᱰᱟᱱᱥ ᱠᱚᱨᱮ ᱰᱟᱱᱥ ᱠᱚᱢᱯᱤᱴᱤᱥᱮᱱ ᱰᱮᱱᱥ ᱠᱚᱨᱮ ᱰᱨᱟᱢᱟ ᱠᱚᱨᱮ ᱚᱱᱱᱟ ᱠᱚᱨᱮ ᱩᱱᱠᱩ ᱦᱚᱲ ᱠᱚ ᱡᱟᱹᱥᱛᱤ ᱩᱛᱟᱹᱨ ᱠᱚ ᱵᱷᱤᱲᱩᱜ ᱠᱟᱱᱟ ᱟᱨ ᱥᱮᱨᱣᱟ ᱨᱮᱭᱟᱜ ᱫᱚ ᱥᱮᱫᱟᱭ ᱛᱟᱦᱮᱱ ᱩᱫᱩᱜᱽ ᱛᱟᱦᱮᱱᱟ ᱱᱤᱛ ᱫᱚ ᱥᱮᱨᱣᱟ ᱠᱚᱫᱚ ᱵᱟᱝ ᱜᱮ ᱢᱟᱲᱟᱝ ᱞᱮᱠᱟ ᱥᱮᱨᱣᱟ ᱨᱮᱭᱟᱜ ᱫᱚ ᱵᱟᱝᱜᱮ ᱱᱤᱛ ᱫᱚ ᱤᱭᱩᱴᱩᱵᱽ ᱠᱚᱨᱮ ᱰᱷᱤᱰᱭᱳ ᱠᱚ ᱞᱟᱭᱤᱠ ᱵᱷᱤᱰᱭᱳ ᱠᱚ ᱥᱚᱴ ᱵᱷᱤᱰᱭᱳ ᱠᱚ ᱮᱞᱵᱟᱢ ᱠᱚ ᱰᱤᱥᱠᱳ ᱮᱱᱮᱡᱽ ᱠᱚ ᱯᱟᱛᱟ ᱴᱟᱺᱰᱤ ᱠᱚᱨᱮ ᱤᱱᱟᱹ ᱠᱚ ᱱᱤᱛᱳᱜ ᱫᱚ ᱪᱚᱞᱛᱤᱭᱟᱠᱟᱱᱟ ᱟᱨ